ᱵᱮᱝᱜᱚᱞ ᱨᱮᱱᱟᱜ ᱵᱮᱯᱟᱨ ᱨᱮᱱᱟᱜ ᱠᱟᱛᱷᱟ ᱢᱮᱱ ᱠᱚᱨᱛᱮ ᱜᱮᱞᱮ ᱢᱮᱱᱚᱜᱚᱜᱼᱟ ᱡᱮ ᱵᱮᱝᱜᱚᱞ ᱨᱮᱱ ᱡᱟᱦᱟᱸ ᱛᱤᱱᱟᱜ ᱵᱮᱯᱟᱨᱤ ᱦᱚᱲ ᱢᱮᱱᱟᱜ ᱟᱠᱟᱫ ᱠᱚᱣᱟ ᱩᱱᱠᱩ ᱫᱚ ᱥᱟᱫᱷᱟᱨᱚᱱ ᱦᱚᱲ ᱴᱷᱮᱱ ᱠᱷᱚᱱ ᱠᱚᱢ ᱫᱟᱢ ᱛᱮ ᱟᱵᱚᱣᱟᱜ ᱡᱤᱱᱤᱥ ᱠᱚ ᱦᱟᱟᱣ ᱮᱫᱟ ᱟᱨ ᱟᱵᱚ ᱡᱚᱠᱷᱚᱱ ᱚᱱᱟ ᱡᱤᱱᱤᱥ ᱜᱮᱵᱚᱱ ᱦᱟᱛᱟᱣ ᱞᱟᱹᱜᱤᱫᱚᱜ ᱠᱟᱱᱟ ᱦᱩᱲᱩ ᱪᱟᱣᱞᱮ ᱟᱨ ᱚᱱᱟ ᱜᱮ ᱡᱚᱠᱷᱚᱱ ᱟᱵᱚ ᱪᱟᱣᱞᱮ ᱵᱮᱱᱟᱣ ᱠᱟᱛᱮ ᱵᱚᱱ ᱦᱟᱛᱟᱣ ᱞᱟᱹᱜᱤᱫᱚᱜ ᱠᱟᱱᱟ ᱟᱭᱢᱟ ᱵᱤᱥᱤ ᱫᱟᱢᱛᱮ ᱦᱟᱛᱟᱣ ᱞᱟᱜᱟᱣᱮᱫ ᱵᱚᱱᱟ ᱚᱱᱠᱟ ᱜᱮ ᱥᱟᱠ ᱥᱚᱵᱽᱡᱤ ᱠᱷᱮᱛᱨᱮ ᱦᱚᱸ ᱡᱮᱢᱚᱱ ᱟᱵᱚᱫᱚ ᱴᱷᱮᱱ ᱠᱷᱚᱱ ᱠᱚᱢ ᱫᱟᱢ ᱛᱮᱠᱚ ᱦᱟᱛᱟᱣᱮᱫᱟ ᱟᱠᱚ ᱫᱚ ᱚᱱᱟᱜᱮ ᱰᱷᱮᱨ ᱫᱟᱢ ᱛᱮᱠᱚ ᱟᱹᱠᱷᱟᱹᱨᱤᱧᱮᱫᱟ ᱡᱟᱦᱟᱸ ᱫᱚ ᱟᱵᱚ ᱡᱩᱫᱤ ᱚᱱᱟ ᱰᱷᱮᱨ ᱫᱟᱢ ᱛᱮᱵᱚᱱ ᱟᱹᱠᱷᱨᱤᱧ ᱞᱟᱹᱜᱤᱫᱚᱜ ᱠᱟᱱᱟ ᱚᱱᱟᱫᱚ ᱦᱚᱲ ᱦᱚᱸ ᱟᱵᱚ ᱪᱮᱛᱟᱱ ᱴᱷᱮᱱ ᱫᱚ ᱵᱟᱝ ᱠᱚ ᱦᱟᱛᱟᱣ ᱞᱟᱹᱜᱤᱫᱚᱜ ᱠᱟᱱᱟ ᱟᱨ ᱱᱚᱝᱠᱟ ᱜᱮ ᱡᱩᱫᱤ ᱟᱵᱚ ᱪᱮᱛᱟᱱ ᱱᱟᱦᱟᱪᱟᱨ ᱦᱩᱭᱩᱜᱼᱟ ᱛᱟᱦᱚᱞᱮ ᱠᱷᱟᱱ ᱫᱚ ᱫᱤᱱ ᱫᱤᱱᱛᱮ ᱟᱵᱚ ᱪᱟᱥ ᱠᱟᱹᱢᱤ ᱨᱮᱱᱟᱜ ᱟᱨᱡᱟᱣ ᱦᱚᱸᱵᱚᱱ ᱵᱟᱵᱚᱱ ᱟᱨᱡᱟᱣ ᱫᱟᱲᱮᱭᱟᱜᱼᱟ ᱟᱨ ᱦᱟᱛᱟᱣ ᱠᱟᱛᱮᱫ ᱡᱟᱦᱟᱸ ᱛᱤᱱᱟᱜ ᱠᱷᱟᱨᱪᱟᱜ ᱠᱟᱱ ᱛᱟᱵᱚᱱᱟ ᱚᱱᱟ ᱦᱚᱸ ᱡᱩᱫᱤ ᱟᱵᱚ ᱥᱳᱢᱳᱨᱮ ᱵᱟᱝ ᱵᱚᱱ ᱨᱟᱠᱟᱵ ᱫᱟᱲᱮᱜᱼᱟ ᱛᱟᱦᱚᱞᱮ ᱠᱷᱟᱱ ᱫᱚ ᱟᱵᱚᱦᱚᱸ ᱪᱮᱠᱟ ᱠᱟᱛᱮ ᱡᱤᱭᱚᱱ ᱵᱚᱱ ᱠᱷᱟᱸᱰᱟᱣ ᱛᱟᱵᱚᱱᱟ ᱟᱨ ᱱᱚᱣᱟ ᱨᱮᱱᱟᱜ ᱟᱹᱭᱤᱱ ᱫᱚ ᱡᱩᱫᱤ ᱱᱤᱭᱟᱹ ᱛᱮᱭᱟᱨᱚᱜᱼᱟ ᱡᱮ ᱠᱚᱢ ᱫᱟᱢᱛᱮ ᱡᱩᱫᱤ ᱡᱤᱱᱤᱥ ᱦᱟᱛᱟᱣ ᱠᱟᱛᱮ ᱡᱩᱫᱤ ᱠᱚᱢ ᱫᱟᱢ ᱛᱮᱜᱮ ᱟᱵᱚ ᱦᱚᱵᱚᱱ ᱧᱟᱢᱟ ᱛᱟᱦᱚᱞᱮ ᱠᱷᱟᱱᱫᱚ ᱟᱵᱚ ᱦᱚᱵᱚᱱ ᱥᱩᱵᱤᱫᱟᱜᱼᱟ ᱟᱨ ᱡᱤᱱᱤᱥ ᱯᱟᱹᱛᱤ ᱨᱮᱱᱟᱜ ᱥᱟᱠ ᱥᱚᱵᱽᱡᱤ ᱡᱩᱫᱤ ᱡᱟᱦᱟᱸ ᱫᱟᱢᱛᱮ ᱟᱵᱚ ᱵᱚᱱ ᱟᱹᱠᱷᱟᱹᱨᱤᱧᱟ ᱚᱱᱟ ᱫᱟᱢ ᱛᱮᱦᱚᱸ ᱟᱠᱚ ᱡᱩᱫᱤ ᱠᱚ ᱟᱹᱠᱷᱟᱹᱨᱤᱧᱟ ᱛᱟᱦᱚᱞᱮ ᱠᱷᱟᱡ ᱜᱮ ᱡᱚᱛᱚ ᱦᱚᱲ ᱠᱷᱮᱛᱨᱮ ᱜᱮ ᱥᱚᱢᱟᱱ ᱚᱫᱷᱤᱠᱟᱨ ᱛᱟᱦᱮᱱ ᱛᱟᱵᱚᱱᱟ